ᱫᱷᱚᱨᱚᱢᱤᱭᱟᱹ ᱯᱚᱨᱚᱵᱽ ᱥᱚᱢᱚᱭ ᱫᱚ ᱵᱟᱦᱟ ᱥᱮ ᱥᱚᱨᱦᱟᱭ ᱱᱚᱣᱟ ᱠᱚ ᱯᱚᱨᱚᱵᱽ ᱨᱮ ᱟᱭᱢᱟ ᱨᱚᱠᱚᱢ ᱡᱚᱢᱟᱜ ᱛᱟᱦᱮᱱᱟ ᱯᱟᱛᱲᱟ ᱯᱤᱴᱷᱟᱹ ᱥᱟᱶᱛᱮ ᱥᱩᱠᱨᱤ ᱡᱤᱞ ᱨᱮᱱᱟᱜ ᱯᱟᱛᱲᱟ ᱯᱤᱴᱷᱟᱹ ᱥᱮ ᱥᱤᱢ ᱡᱤᱞ ᱨᱮᱱᱟᱜ ᱯᱟᱛᱲᱟ ᱯᱤᱴᱷᱟᱹ ᱟᱨᱦᱚᱸ ᱟᱭᱢᱟ ᱨᱚᱠᱚᱢ ᱡᱚᱢᱟᱜ ᱛᱟᱦᱮᱱᱟ ᱟᱭᱢᱟ ᱨᱚᱠᱚᱢ ᱡᱚᱢᱟᱜ ᱡᱚᱜᱟᱲ ᱠᱟᱛᱮᱫ ᱯᱚᱨᱚᱵᱽ ᱞᱮᱠᱟᱱ ᱫᱤᱱ ᱨᱮ ᱡᱚᱢ ᱦᱩᱭᱩᱜᱼᱟ ᱱᱚᱣᱟ ᱯᱚᱨᱚᱵᱽ ᱫᱚ ᱟᱹᱰᱤ ᱨᱟᱹᱥᱠᱟᱹ ᱟᱱᱟᱜ ᱯᱚᱨᱚᱵᱽ ᱠᱟᱱᱟ ᱪᱮᱫᱟᱜ ᱥᱮ ᱱᱚᱣᱟ ᱯᱚᱨᱚᱵᱽ ᱨᱮᱫᱚ ᱟᱹᱰᱤ ᱟᱛᱷᱟᱢ ᱯᱮᱲᱟ ᱠᱚᱠᱚ ᱦᱮᱡ ᱠᱚᱜᱼᱟ ᱟᱨ ᱟᱹᱰᱤ ᱨᱟᱹᱥᱠᱟᱹ ᱵᱩᱡᱷᱟᱹᱜᱼᱟ ᱮᱱᱮᱡ ᱥᱮᱨᱮᱧ ᱥᱟᱶᱛᱮ ᱡᱚᱢ ᱧᱩ ᱵᱚᱭᱦᱟ ᱠᱚ ᱢᱤᱥᱨᱟ ᱠᱚ ᱢᱤᱫ ᱥᱟᱶᱛᱮ ᱡᱚᱢ ᱧᱩ ᱨᱮᱱᱟᱜ ᱡᱟᱦᱟᱸ ᱱᱚᱣᱟ ᱨᱟᱹᱥᱠᱟᱹ ᱱᱚᱣᱟ ᱨᱟᱹᱥᱠᱟᱹ ᱛᱟᱞᱟ ᱛᱮᱜᱮ ᱟᱭᱢᱟ ᱱᱚᱣᱟ ᱫᱷᱚᱨᱚᱢᱤᱭᱟᱹ ᱯᱚᱨᱚᱵᱽ ᱨᱮᱱᱟᱜ ᱡᱚᱢ ᱧᱩ ᱫᱚ ᱡᱚᱢ ᱦᱩᱭᱩᱜ ᱠᱟᱱᱟ ᱟᱨ ᱦᱩᱱᱟᱹᱨ ᱯᱚᱨᱚᱵᱽ ᱞᱟᱹᱜᱤᱫ ᱨᱤᱦᱤᱴ ᱫᱚ ᱢᱮᱱᱮᱫ ᱫᱚ ᱨᱟᱹᱥᱠᱟᱹ ᱠᱷᱟᱹᱛᱤᱨ